ᱫᱷᱚᱨᱚᱢᱤᱭᱟᱹ ᱟᱸᱫᱷᱟᱯᱟᱹᱛᱭᱟᱹᱣ ᱱᱚᱣᱟ ᱟᱵᱚ ᱥᱟᱶᱛᱟᱨᱮ ᱟᱹᱰᱤᱛᱮᱫᱼᱜᱮ ᱢᱮᱱᱟᱜᱼᱟ ᱟᱫᱚ ᱱᱚᱣᱟ ᱠᱚ ᱴᱮᱠᱟᱣ ᱫᱟᱨᱟᱢ ᱦᱚᱸ ᱟᱹᱰᱤ ᱞᱟᱹᱠᱛᱤ ᱠᱟᱱᱜᱮᱭᱟ ᱢᱮᱱᱠᱷᱟᱱ ᱫᱷᱚᱨᱚᱢᱤᱭᱟᱹ ᱟᱸᱫᱷᱟᱯᱟᱹᱛᱭᱟᱹᱣ ᱫᱚ ᱚᱠᱟ ᱠᱚ ᱠᱟᱱᱟ ᱚᱱᱟᱜᱮ ᱠᱷᱟᱴᱚᱛᱮ ᱥᱚᱫᱚᱨᱟ ᱡᱟᱦᱟᱸᱭ ᱡᱮ ᱰᱟᱹᱱ ᱵᱷᱩᱛ ᱚᱱᱮ ᱚᱱᱟ ᱠᱚᱨᱮᱱᱟᱜ ᱡᱟᱦᱟᱸ ᱵᱚᱨᱚ ᱵᱚᱛᱚᱨᱚ ᱛᱤᱱᱟᱹᱜ ᱜᱟᱱ ᱡᱤᱱᱤᱥ ᱪᱚᱝ ᱢᱮᱱᱟᱜᱼᱟ ᱚᱱᱟ ᱟᱸᱫᱷᱟ ᱫᱚ ᱪᱮᱛᱟᱱ ᱨᱮᱫᱚ ᱱᱤᱛᱳᱜ ᱫᱚ ᱤᱧᱫᱚ ᱵᱟᱹᱱᱩᱧᱟ ᱡᱮᱠᱷᱚᱱ ᱜᱮ ᱜᱩᱨᱩᱣᱟᱜ ᱦᱚᱨᱛᱮᱧ ᱛᱟᱲᱟᱢ ᱠᱮᱜᱼᱟ ᱯᱚᱸᱰᱤᱛ ᱨᱚᱜᱷᱩᱱᱟᱛᱷ ᱢᱩᱨᱢᱩᱣᱟᱜ ᱦᱚᱨ ᱰᱟᱦᱟᱨ ᱠᱚᱧ ᱯᱟᱸᱡᱟ ᱠᱮᱜᱼᱟ ᱩᱱ ᱡᱚᱦᱚᱜ ᱠᱷᱚᱱᱜᱮ ᱤᱧᱟᱹᱜ ᱡᱟᱦᱟᱸ ᱰᱟᱹᱱ ᱵᱷᱩᱛ ᱱᱚᱣᱟ ᱠᱚᱨᱮᱱᱟᱜ ᱵᱚᱨᱚ ᱫᱚ ᱪᱟᱵᱟ ᱟᱠᱟᱱᱟ ᱟᱨ ᱟᱞᱮᱭᱟᱜ ᱜᱷᱟᱨᱚᱸᱡᱽ ᱨᱮᱫᱚ ᱱᱚᱣᱟ ᱠᱚ ᱞᱟᱹᱜᱤᱫ ᱫᱚ ᱵᱟᱹᱱᱩᱜ ᱟᱱᱟᱜ ᱠᱷᱟᱹᱞᱤ ᱟᱵᱚ ᱫᱷᱚᱨᱢᱚ ᱵᱚᱱ ᱩᱭᱦᱟᱹᱨᱮᱜᱼᱟ ᱟᱨ ᱩᱱᱤ ᱫᱷᱚᱨᱢᱚ ᱫᱤᱭᱮ ᱛᱮᱜᱮ ᱟᱵᱚ ᱫᱩᱜ ᱵᱚᱱ ᱧᱟᱢᱮᱜᱼᱟ ᱟᱨ ᱱᱚᱣᱟ ᱫᱚ ᱥᱟᱢᱟᱝ ᱟᱠᱟᱱᱟ ᱟᱞᱤᱧ ᱧᱮᱞ ᱟᱠᱟᱫᱟᱞᱤᱧ ᱟᱨ ᱚᱱᱟᱨᱮ ᱯᱟᱹᱛᱭᱟᱹᱣ ᱦᱩᱭ ᱟᱠᱟᱱᱟ ᱱᱚᱣᱟ ᱠᱚᱨᱮᱱᱟᱜ ᱴᱮᱠᱟᱣ ᱫᱟᱨᱟᱢ ᱫᱚ ᱟᱹᱰᱤᱜᱮ ᱞᱟᱹᱠᱛᱤ ᱠᱟᱱᱟ ᱚᱱᱟ ᱞᱟᱹᱜᱤᱫ ᱫᱚ ᱢᱟᱱᱮ ᱦᱚᱲ ᱠᱚ ᱵᱩᱡᱷᱟᱹᱣ ᱠᱚ ᱞᱟᱹᱜᱤᱫ ᱠᱟᱱᱟ ᱟᱨ ᱢᱤᱫᱴᱟᱝ ᱦᱩᱭᱩᱜ ᱠᱟᱦᱟᱸ ᱡᱮ ᱫᱤᱠᱩ ᱵᱚᱸᱜᱟ ᱠᱚᱵᱚᱱ ᱢᱟᱱᱟᱣᱮᱫ ᱠᱚᱣᱟ ᱜᱩᱨᱩᱭ ᱡᱟᱦᱟᱸᱭ ᱚᱞ ᱟᱠᱟᱜᱼᱟ ᱞᱟᱠᱪᱟᱨ ᱥᱮᱨᱮᱧ ᱨᱮ ᱮᱴᱟᱜ ᱫᱷᱚᱨᱚᱢ ᱵᱚᱸᱜᱟ ᱵᱟᱵᱚᱱ ᱥᱮᱵᱟ ᱠᱚᱣᱟ ᱟᱵᱚᱨᱮᱱ ᱠᱚ ᱵᱚᱸᱜᱟ ᱨᱮᱜᱮ ᱢᱚᱱ ᱵᱚᱱ ᱫᱚᱦᱚᱭᱟ ᱱᱚᱜ ᱱᱚᱣᱟ ᱠᱚ ᱞᱟᱹᱭ ᱡᱟᱦᱟᱸ ᱠᱚᱨᱮᱜ ᱜᱩᱨᱩᱣᱟᱜ ᱯᱚᱛᱚᱵ ᱠᱚ ᱯᱟᱲᱦᱟᱣ ᱠᱟᱛᱮᱫ ᱟᱹᱰᱤᱜᱟᱱ ᱥᱩᱫᱷᱟᱹᱨ ᱵᱚᱱ ᱦᱮᱡ ᱟᱠᱟᱱᱟ ᱟᱨ ᱚᱱᱟ ᱠᱚᱜᱮ ᱟᱵᱚ ᱩᱱᱠᱩ ᱡᱟᱦᱟᱸᱭ ᱜᱮ ᱱᱚᱣᱟ ᱪᱟᱨᱪᱟᱛᱮ ᱦᱩᱭᱩᱜ ᱛᱷᱩᱛᱤᱛᱮ ᱱᱩᱠᱩ ᱟᱵᱚᱨᱮᱱ ᱠᱚ ᱴᱚᱞᱟᱨᱮᱱ ᱠᱚ ᱟᱨ ᱡᱟᱦᱟᱸᱜᱮ ᱡᱟᱭᱜᱟ ᱡᱟᱭᱜᱟᱨᱮ ᱱᱚᱣᱟ ᱯᱨᱳᱜᱨᱟᱢ ᱫᱚᱦᱚ ᱠᱟᱛᱮᱫ ᱱᱩᱠᱩ ᱠᱚ ᱞᱟᱹᱭ ᱥᱚᱫᱚᱨ ᱦᱩᱭᱩᱜ ᱠᱟᱱᱟ ᱟᱨ ᱱᱚᱣᱟ ᱚᱱᱠᱟᱜᱮ ᱢᱤᱫᱴᱤᱡ ᱞᱟᱹᱭᱞᱮ ᱟᱱᱟᱝ ᱵᱟᱲᱟᱭ ᱦᱚᱪᱚ ᱞᱮᱠᱚ ᱮᱱᱟᱜ ᱟᱨ ᱱᱚᱣᱟ ᱡᱟᱦᱟᱸ ᱫᱚ ᱦᱩᱱᱟᱹᱜ ᱫᱷᱚᱨᱚᱢ ᱱᱤᱭᱟᱹ ᱱᱟᱦᱟᱜ ᱟᱸᱫᱷᱟ ᱯᱟᱹᱛᱭᱟᱹᱣ ᱫᱚ ᱠᱟᱹᱡ ᱠᱟᱛᱮᱫ ᱵᱚᱱ ᱢᱩᱪᱟᱹᱫᱟ ᱱᱚᱣᱟ ᱤᱧᱟᱹᱜ ᱯᱟᱹᱛᱭᱟᱹᱣ ᱢᱮᱱᱟᱜᱼᱟ